ᱥᱮᱫᱟᱭ ᱟᱹᱜᱤᱞ ᱦᱟᱯᱲᱟᱢ ᱠᱚ ᱞᱮᱠᱟᱛᱮ ᱪᱮᱬᱮᱼᱪᱤᱯᱨᱩ ᱠᱚᱫᱚ ᱟᱹᱰᱤ ᱟᱭᱢᱟ ᱠᱚ ᱛᱟᱦᱮᱸᱞᱮᱱ ᱛᱟᱦᱮᱸᱫᱚᱜ ᱟᱨ ᱟᱹᱰᱤ ᱟᱭᱢᱟᱼᱟᱭᱢᱟ ᱪᱮᱬᱮᱼᱪᱤᱯᱨᱩ ᱠᱚ ᱛᱟᱦᱮᱸ ᱞᱮᱱᱟ ᱡᱟᱦᱟᱸᱞᱮᱠᱟ ᱵᱤᱨᱤ ᱨᱤᱱ ᱵᱤᱨ ᱨᱤᱱ ᱥᱤᱢ ᱵᱤᱨ ᱨᱤᱱ ᱛᱤᱛᱨᱤ ᱵᱤᱨ ᱨᱤᱱ ᱢᱟᱨᱟᱜ ᱟᱭᱢᱟᱼᱟᱭᱢᱟ ᱟᱨᱦᱚᱸ ᱟᱹᱰᱤᱜᱟᱱ ᱪᱮᱬᱮ ᱞᱮᱠᱟ ᱠᱚ ᱛᱟᱦᱮᱸᱫ ᱡᱟᱦᱟᱸᱞᱮᱠᱟ ᱯᱟᱣᱨᱟ ᱟᱹᱰᱤ ᱟᱭᱢᱟ ᱪᱮᱬᱮ ᱠᱚ ᱛᱟᱦᱮᱸᱠᱟᱱ ᱡᱚᱠᱷᱚᱱ ᱟᱹᱰᱤ ᱪᱮᱦᱨᱟ ᱵᱩᱡᱷᱟᱹᱜ ᱛᱟᱦᱮᱸᱫᱚᱜ ᱡᱚᱠᱷᱚᱱ ᱟᱠᱚᱣᱟᱜ ᱥᱮᱛᱟᱜ ᱨᱮ ᱟᱲᱟᱝᱮᱢ ᱟᱸᱡᱚᱢᱟ ᱡᱟᱦᱟᱸᱞᱮᱠᱟ ᱡᱚᱠᱷᱚᱱ ᱥᱮᱛᱟᱜᱚᱜᱼᱟ ᱩᱱ ᱡᱚᱠᱷᱚᱱ ᱥᱤᱢ ᱠᱚ ᱨᱟᱜᱟ ᱢᱟᱨᱟᱜ ᱠᱚ ᱨᱟᱜᱟ ᱟᱨ ᱠᱷᱩᱵᱽ ᱜᱮ ᱥᱮᱛᱟᱜ ᱛᱚᱨᱟ ᱠᱚᱭᱮᱞ ᱠᱚ ᱨᱟᱜᱟ ᱵᱟᱹᱠᱤ ᱱᱮᱛᱟᱨ ᱟᱹᱰᱤ ᱠᱚᱢ ᱠᱚ ᱧᱮᱞᱚᱜ ᱠᱟᱱᱟ ᱪᱮᱬᱮ ᱪᱤᱯᱨᱩᱦᱚᱸ ᱪᱟᱵᱟ ᱦᱚᱨᱟᱜ ᱠᱟᱱᱟ ᱠᱚ ᱱᱮᱛᱟᱨ ᱵᱮᱥ ᱛᱮᱦᱚᱸ ᱪᱮᱬᱮᱼᱪᱤᱯᱨᱩ ᱵᱟᱝᱠᱚ ᱛᱟᱦᱮᱸ ᱫᱟᱲᱮᱭᱟᱜ ᱠᱟᱱᱟ ᱱᱚᱣᱟ ᱫᱷᱟᱹᱨᱛᱤ ᱨᱮ ᱪᱮᱫᱟᱜ ᱥᱮ ᱟᱹᱰᱤᱜᱟᱱ ᱚᱱᱠᱟᱱ ᱟᱵᱚᱣᱟᱜ ᱡᱩᱜᱽ ᱵᱚᱱ ᱟᱵᱚ ᱵᱚᱱ ᱩᱯᱭᱳᱜᱮᱫᱼᱟ ᱭᱟ ᱩᱯᱨᱩᱢ ᱵᱚᱱ ᱫᱚᱦᱚᱭᱮᱫᱼᱟ ᱡᱟᱦᱟᱸᱞᱮᱠᱟ ᱛᱮ ᱡᱟᱦᱟᱸᱞᱮᱠᱟ ᱛᱮᱨᱚᱝᱜᱟ ᱡᱟᱦᱟᱸᱞᱮᱠᱟ ᱛᱟᱦᱮᱱᱟ ᱚᱱᱟ ᱨᱮᱱᱟᱜ ᱵᱟᱭᱨᱮᱥ ᱟᱫᱷᱟᱨ ᱛᱮᱦᱚᱸ ᱪᱮᱬᱮ ᱵᱟᱝᱠᱚ ᱛᱟᱦᱮᱸ ᱫᱟᱲᱮᱭᱟᱜ ᱠᱟᱱᱟ ᱦᱩᱭ ᱫᱟᱲᱮᱭᱟᱜᱼᱟ ᱟᱵᱚ ᱵᱟᱵᱚᱱ ᱟᱸᱡᱚᱢᱮᱫᱼᱟ ᱚᱱᱟ ᱨᱮᱱᱟᱜ ᱛᱮᱨᱚᱝᱜᱟ ᱵᱟᱹᱠᱤ ᱪᱮᱬᱮᱼᱪᱤᱨᱩ ᱫᱚ ᱠᱚ ᱨᱮᱱᱟᱜ ᱛᱮᱨᱚᱝᱜᱟ ᱠᱚᱠᱚ ᱟᱸᱡᱚᱢ ᱫᱟᱲᱮᱭᱟᱜᱼᱟ ᱟᱨ ᱚᱱᱟ ᱟᱫᱷᱟᱨ ᱛᱮᱦᱚᱸ ᱟᱫᱷᱮᱠ ᱪᱮᱬᱮ ᱠᱚᱦᱚᱸ ᱜᱩᱡᱩᱜ ᱠᱟᱱᱟ ᱡᱤᱣᱤ ᱠᱚ ᱛᱟᱠᱚ ᱵᱟᱝ ᱛᱟᱦᱮᱸ ᱫᱟᱲᱮᱭᱟᱜ ᱠᱟᱱᱟ